ᱟᱹᱰᱤ ᱟᱸᱴ ᱦᱩᱭ ᱫᱟᱲᱮᱭᱟᱜᱼᱟ ᱟᱹᱛᱩ ᱨᱮᱦᱚᱸ ᱚᱞᱚᱜ ᱯᱟᱲᱦᱟᱜ ᱥᱠᱩᱞ ᱮᱦᱚᱵ ᱞᱮᱱᱠᱷᱟᱱ ᱚᱱᱟ ᱥᱟᱶᱛᱮ ᱴᱚᱭᱞᱮᱴ ᱯᱩᱛᱷᱤ ᱠᱚ ᱫᱚᱦᱚᱭ ᱥᱮ ᱵᱮᱧᱪᱤ ᱥᱮ ᱢᱤᱫᱴᱟᱱ ᱥᱟᱨᱵᱷᱟᱨ ᱥᱟᱱᱟᱢᱟᱜ ᱜᱮ ᱦᱩᱭᱩᱜᱼᱟ ᱱᱮᱛᱟᱨ ᱫᱚ ᱜᱤᱫᱽᱨᱟᱹ ᱠᱚ ᱠᱚ ᱯᱟᱲᱦᱟᱜ ᱠᱟᱱᱟ ᱥᱠᱩᱞ ᱠᱚᱞᱮᱡᱽ ᱠᱚ ᱪᱟᱞᱟᱜ ᱠᱟᱱᱟ ᱰᱷᱮᱨᱠᱟᱭᱛᱮ ᱩᱱᱠᱩ ᱞᱟᱹᱜᱤᱫ ᱢᱟ ᱟᱹᱰᱤ ᱩᱯᱚᱠᱟᱨᱮ ᱞᱟᱜᱟᱜ ᱥᱟᱶᱛᱮ ᱡᱟᱦᱟᱸᱭ ᱜᱤᱽᱨᱟᱹ ᱠᱚᱠᱚ ᱦᱤᱡᱩᱜ ᱠᱟᱱᱟ ᱛᱟᱭᱚᱢ ᱫᱟᱨᱟᱢ ᱠᱷᱚᱱ ᱩᱱᱠᱤ ᱞᱟᱹᱜᱤᱫ ᱦᱚᱸᱠᱚ ᱠᱟᱹᱢᱤᱨᱮ ᱞᱟᱜᱟᱜᱼᱟ